ᱵᱚᱭᱮᱥ ᱦᱚᱲ ᱫᱚ ᱱᱟᱦᱟᱜ ᱢᱟᱲᱟᱝ ᱞᱮᱠᱟ ᱵᱚᱞ ᱮᱱᱮᱡ ᱠᱨᱤᱠᱮᱴ ᱮᱱᱮᱡ ᱫᱚ ᱵᱟᱠᱚ ᱫᱟᱲᱮᱭᱟᱜᱼᱟ ᱱᱤᱛᱚᱜ ᱞᱮᱠᱟᱱ ᱵᱚᱭᱮᱥ ᱟᱠᱟᱱ ᱴᱟᱭᱤᱢ ᱨᱮᱫᱚ ᱛᱟᱥ ᱮᱱᱮᱡ ᱜᱮᱠᱚ ᱫᱟᱲᱮᱭᱟᱜᱼᱟ ᱵᱟᱠᱷᱟᱱ ᱫᱚ ᱞᱩᱰᱩ ᱠᱚ ᱱᱤᱭᱟᱹ ᱠᱚᱜᱮ ᱟᱨ ᱟᱵᱚ ᱦᱚᱸᱵᱚᱱ ᱢᱮᱱᱟ ᱡᱮ ᱵᱚᱭᱮᱥ ᱦᱚᱲ ᱫᱚ ᱠᱟᱹᱢᱤ ᱠᱚ ᱟᱞᱚ ᱵᱚᱱ ᱠᱟᱹᱢᱤ ᱟᱹᱪᱩ ᱦᱚᱪᱚ ᱠᱚᱢᱟ ᱢᱟᱲᱟᱝ ᱞᱮᱠᱟ ᱫᱚ ᱵᱟᱠᱚ ᱠᱟᱹᱢᱤ ᱫᱟᱲᱮ ᱠᱮᱭᱟ ᱱᱤᱛᱚᱜ ᱵᱚᱭᱮᱥ ᱟᱛᱮᱫ ᱫᱚ ᱟᱫᱚ ᱚᱱᱟ ᱜᱮᱞᱮ ᱢᱮᱱᱟ ᱥᱮᱫᱟᱭ ᱞᱮᱠᱟ ᱠᱚ ᱵᱚᱞ ᱠᱚ ᱮᱱᱮᱡ ᱞᱮᱫ ᱞᱮᱠᱟ ᱫᱚ ᱵᱟᱠᱚ ᱠᱷᱮᱞᱮᱜᱼᱟ ᱱᱮᱛᱟᱨ ᱫᱚ ᱟᱨ ᱟᱵᱚ ᱦᱚᱸᱵᱚᱱ ᱢᱮᱱᱟ ᱡᱮ ᱠᱟᱹᱢᱤ ᱠᱚᱦᱚᱸ ᱵᱟᱵᱚᱱ ᱟᱹᱪᱩ ᱠᱚᱢᱟ ᱟᱵᱚ ᱜᱮᱵᱚᱱ ᱠᱟᱹᱢᱤᱭᱟᱠᱚ ᱢᱟ ᱡᱟᱦᱟᱸ ᱛᱤᱥᱚᱜ ᱟᱵᱚ ᱦᱚᱸᱠᱚ ᱚᱱᱠᱟᱜᱮ ᱟᱵᱚᱨᱮᱱ ᱦᱚᱯᱚᱱ ᱠᱚᱦᱚᱸ ᱠᱚ ᱠᱟᱹᱢᱤᱭᱟᱵᱚᱱ ᱢᱟ ᱚᱱᱠᱟ ᱜᱮ ᱮᱱᱠᱷᱟᱱ ᱫᱚ ᱟᱞᱮᱭᱟᱜ ᱜᱚᱰᱟ ᱨᱮᱜᱮ ᱱᱚᱰᱮ ᱠᱚ ᱠᱷᱮᱞ ᱵᱟᱲᱟ ᱞᱮᱜᱼᱟ ᱵᱚᱭᱮᱥᱟᱱ ᱦᱟᱲᱟᱢ ᱠᱚ ᱥᱮᱫᱟᱭ ᱠᱚᱲᱟ ᱵᱮᱲᱟ ᱨᱮ ᱟᱫᱚ ᱚᱱᱟᱜᱤᱧ ᱢᱮᱱᱟ ᱡᱮ ᱵᱚᱭᱮᱥ ᱠᱟᱛᱮ ᱫᱚ ᱵᱚᱞ ᱮᱱᱮᱡ ᱠᱨᱤᱠᱮᱴ ᱮᱱᱮᱡ ᱫᱚ ᱵᱟᱠᱚ ᱫᱟᱲᱮᱭᱟᱜᱼᱟ ᱡᱟᱦᱟᱸᱭ ᱜᱮᱠᱚ ᱫᱟᱲᱮᱭᱟᱜᱼᱟ ᱩᱱᱠᱩ ᱫᱚ ᱱᱚᱜᱼᱚ ᱱᱚᱝᱠᱟ ᱤᱭᱟᱹ ᱠᱚᱜᱮ ᱠᱨᱤᱠᱮᱴ ᱤᱭᱟᱹ ᱞᱩᱰᱩ ᱠᱚ ᱵᱟᱠᱷᱟᱱ ᱫᱚ ᱡᱟᱦᱟᱱᱟᱜ ᱜᱮ ᱛᱟᱥ ᱮᱱᱮᱡ ᱠᱚ ᱚᱱᱟᱜᱤᱧ ᱢᱮᱱᱟ ᱡᱮ ᱵᱚᱭᱮᱥ ᱦᱚᱲ ᱫᱚ ᱱᱤᱛᱚᱜ ᱫᱚ ᱵᱟᱠᱚ ᱠᱷᱮᱞ ᱫᱟᱲᱮᱭᱟᱜᱼᱟ ᱡᱟᱦᱟᱱᱟᱜ ᱠᱨᱤᱠᱮᱴ ᱟᱨ ᱵᱟᱠᱷᱟᱱ ᱫᱚ ᱯᱷᱩᱴᱵᱚᱞ ᱮᱱᱮᱡ ᱫᱚ ᱩᱱᱠᱩ ᱫᱚ ᱚᱲᱟᱜ ᱨᱮᱜᱮ ᱠᱚ ᱛᱟᱦᱮᱸ ᱫᱟᱲᱮᱭᱟᱜᱼᱟ ᱟᱨ ᱵᱚᱭᱮᱥ ᱠᱟᱛᱮᱫ ᱫᱚ ᱪᱮᱫ ᱦᱚᱸ ᱵᱟᱠᱚ ᱠᱟᱹᱢᱤ ᱫᱟᱲᱮᱭᱟᱜ ᱜᱮᱭᱟ ᱟᱵᱚ ᱦᱚᱸᱵᱚᱱ ᱵᱟᱲᱟᱭ ᱜᱮᱭᱟ ᱚᱱᱟ ᱛᱮᱞᱮ ᱢᱮᱱᱟ ᱰᱷᱮᱨ ᱠᱟᱹᱢᱤ ᱦᱚᱪᱚ ᱦᱚᱸ ᱵᱟᱝ ᱵᱮᱥᱟ ᱵᱚᱭᱮᱥ ᱦᱚᱲ ᱞᱟᱹᱜᱤᱫ ᱛᱮᱫᱚ ᱚᱱᱟᱛᱮ